ᱤᱧ ᱵᱚᱞᱯᱩᱨ ᱪᱟᱞᱟᱜ ᱞᱟᱹᱜᱤᱫ ᱟᱢᱴᱷᱮᱱ ᱚᱠᱟᱴᱟᱜ ᱜᱟᱹᱰᱤᱧ ᱵᱩᱠᱤᱝ ᱟᱠᱟᱫᱟ ᱚᱱᱟ ᱱᱤᱛᱦᱟᱹᱵᱤᱡ ᱚᱱᱟ ᱜᱟᱹᱰᱤ ᱵᱟᱢ ᱠᱳᱞᱫᱟ ᱱᱤᱱᱟᱹᱜ ᱥᱳᱢᱳᱭ ᱵᱤᱞᱟᱹᱢᱚᱜ ᱠᱟᱱᱛᱤᱧᱟᱹ ᱚᱱᱟ ᱤᱭᱟᱹᱛᱮ ᱮᱴᱟᱜ ᱜᱟᱹᱰᱤᱧ ᱧᱮᱞ ᱮᱫᱟ ᱟᱨ ᱚᱠᱟᱴᱟᱜ ᱞᱟᱦᱟᱨᱮᱧ ᱵᱩᱠᱞᱮᱫᱟ ᱚᱱᱟ ᱜᱟᱹᱰᱤᱫᱚ ᱠᱮᱱᱥᱮᱞ ᱠᱟᱹᱛᱤᱧ ᱢᱮ